ᱦᱮᱸ ᱚᱠᱚᱭᱮᱢ ᱞᱟᱹᱭᱮᱫᱟ ᱪᱮᱫ ᱮᱢ ᱞᱟᱹᱭᱫᱟ ᱚ ᱦᱮᱸ ᱞᱟᱹᱭ ᱢᱮ ᱢᱟ ᱦᱮᱸ ᱵᱞᱟᱣᱩᱡ ᱢᱮᱱᱟᱜ ᱜᱮᱭᱟ ᱪᱮᱫ ᱞᱮᱠᱟᱱᱟᱜ ᱵᱞᱟᱣᱩᱡᱮᱢ ᱦᱟᱛᱟᱣᱟ ᱚ ᱦᱩᱸ ᱢᱮᱱᱟᱜ ᱜᱮᱭᱟ ᱟᱭᱢᱟ ᱱᱟᱣᱟᱼᱱᱟᱣᱟ ᱰᱤᱡᱟᱭᱤᱱ ᱯᱷᱮᱰ ᱟᱠᱟᱱᱟ ᱦᱩᱸ ᱦᱮᱸ ᱦᱮᱸ ᱦᱮᱸ ᱡᱚᱛᱚ ᱨᱚᱠᱚᱢ ᱥᱟᱭᱤᱡ ᱢᱮᱱᱟᱜᱼᱟ ᱯᱮ ᱜᱮᱞ ᱥᱟᱭᱤᱡ ᱯᱮ ᱜᱮᱞ ᱵᱟᱨ ᱯᱮ ᱜᱮᱞ ᱢᱚᱬᱮ ᱥᱟᱭᱤᱡ ᱡᱚᱛᱚ ᱨᱚᱠᱚᱢ ᱦᱩᱸ ᱫᱳᱠᱟᱱ ᱫᱚ ᱯᱟᱨᱵᱚᱛᱤ ᱥᱮ ᱵᱟᱝ ᱦᱮᱸ ᱵᱳᱞᱯᱩᱨ ᱨᱮᱜᱤ ᱛᱤᱥ ᱠᱚᱛᱮᱢ ᱦᱟᱡᱩᱜᱼᱟ ᱦᱩᱸ ᱦᱩᱸ ᱱᱟᱣᱟᱱ ᱱᱟᱜ ᱦᱮᱸ ᱧᱮᱞ ᱛᱮᱜᱤᱢ ᱠᱩᱥᱤᱜᱼᱟ ᱫᱟᱢ ᱫᱚ ᱟᱭᱢᱟ ᱨᱚᱠᱚᱢ ᱵᱞᱟᱣᱩᱡ ᱟᱭᱢᱟ ᱨᱚᱠᱚᱢ ᱫᱟᱢ ᱵᱟᱨ ᱥᱟᱭ ᱴᱟᱠᱟ ᱠᱷᱚᱡ ᱮᱦᱚᱵ ᱟᱠᱟᱱᱟ ᱟᱫᱚ ᱦᱟᱡᱩᱜ ᱢᱮᱛᱚ ᱧᱮᱞ ᱞᱮᱢ ᱠᱩᱥᱤᱞᱮᱱ ᱢᱮ ᱩᱸ ᱦᱮᱸ ᱦᱮᱸ ᱴᱷᱤᱠ ᱜᱮᱭᱟ ᱫᱚᱦᱚᱭ ᱢᱮ